ᱪᱟᱥ ᱠᱟᱹᱢᱤ ᱫᱚ ᱦᱩᱭᱩᱜ ᱠᱟᱱᱟ ᱡᱳᱫᱤᱭᱳ ᱚᱠᱟ ᱵᱚᱪᱷᱚᱨ ᱚᱠᱟ ᱵᱚᱪᱷᱚᱨ ᱨᱮ ᱦᱚᱭ ᱦᱤᱸᱥᱤᱫ ᱛᱮᱭ ᱵᱟᱹᱲᱤᱡᱟ ᱚᱱᱟ ᱤᱱᱟᱹ ᱚᱠᱛᱮ ᱫᱚ ᱱᱚᱣᱟ ᱟᱨᱦᱚᱸ ᱥᱟᱭᱤᱴ ᱠᱷᱚᱱ ᱠᱟᱹᱢᱤ ᱨᱮᱭᱟᱜ ᱟᱨᱡᱟᱣ ᱨᱮᱭᱟᱜ ᱚᱱᱠᱟ ᱞᱮᱠᱟᱛᱮ ᱪᱮᱥᱴᱟᱭ ᱦᱩᱭᱩᱜᱼᱟ ᱪᱮᱫᱟᱜ ᱥᱮ ᱚᱱᱟ ᱵᱟᱝᱠᱷᱟᱱ ᱫᱚ ᱟᱨᱦᱚᱸ ᱩᱯᱟᱹᱭ ᱫᱚ ᱵᱟᱝ ᱛᱟᱦᱮᱱᱟ ᱚᱱᱠᱟᱛᱮ ᱢᱤᱫᱴᱮᱱ ᱠᱷᱚᱱᱟᱜ ᱟᱨᱦᱚᱸ ᱪᱟᱥ ᱠᱟᱹᱢᱤ ᱨᱮ ᱯᱷᱮᱰᱚᱜ ᱦᱩᱭᱩᱜᱼᱟ ᱚᱱᱠᱟᱞᱮᱠᱟᱛᱮ ᱚᱱᱟ ᱧᱮᱞᱛᱧᱮ ᱛᱟᱦᱮᱸ ᱞᱮᱱ ᱠᱷᱟᱱ ᱟᱨ ᱩᱯᱟᱹᱭ ᱛᱚ ᱵᱟᱝ ᱛᱟᱦᱮᱸᱱᱟ ᱚᱱᱟ ᱞᱮᱠᱟᱛᱮ ᱟᱹᱰᱤ ᱩᱯᱟᱹᱭ ᱜᱮ ᱨᱟᱲᱟᱜ ᱦᱩᱭᱩᱜᱼᱟ ᱮᱴᱟᱜ ᱥᱮᱱ